ᱥᱚᱦᱚᱨ ᱵᱟᱡᱟᱨ ᱫᱚ ᱟᱫᱷᱩᱱᱤᱠᱚᱛᱟ ᱨᱮᱭᱟᱜ ᱢᱤᱫᱴᱮᱱ ᱥᱴᱮᱡᱽ ᱠᱟᱱᱟ ᱡᱟᱦᱟᱸ ᱫᱚ ᱵᱚᱫᱚᱞᱚᱜ ᱠᱟᱱ ᱡᱤᱭᱚᱱ ᱵᱚᱫᱚᱞᱚᱜ ᱠᱟᱱ ᱥᱚᱵᱽᱵᱷᱚᱛᱟ ᱨᱮᱭᱟᱜ ᱞᱟᱹᱜᱤᱫ ᱢᱟᱹᱱᱢᱤᱭᱟᱜ ᱡᱟᱦᱟᱸ ᱞᱟᱹᱠᱛᱤᱭᱟᱱᱟᱜ ᱡᱤᱱᱤᱥ ᱚᱱᱟ ᱟᱹᱰᱤ ᱮᱵᱮᱞᱮᱵᱮᱞ ᱧᱟᱢᱚᱜᱼᱟ ᱡᱮᱢᱚᱱ ᱵᱷᱟᱜᱤ ᱚᱲᱟᱜ ᱫᱩᱣᱟᱹᱨ ᱵᱷᱟᱜᱤ ᱦᱚᱨ ᱰᱟᱦᱟᱨ ᱵᱷᱟᱜᱤ ᱡᱟᱱ ᱵᱟᱦᱚᱱ ᱵᱷᱟᱜᱤ ᱪᱤᱠᱤᱪᱪᱷᱟ ᱞᱚᱭ ᱦᱟᱸᱥᱯᱟᱛᱟᱞ ᱨᱟᱱ ᱫᱚᱠᱟᱱ ᱰᱟᱠ ᱵᱮᱵᱚᱥᱛᱟ ᱦᱮᱸᱴᱨᱮᱱ ᱮᱨᱳᱯᱞᱮᱱ ᱥᱟᱶᱛᱮ ᱵᱤᱵᱷᱤᱱᱱᱚ ᱵᱤᱱᱳᱫᱚᱱ ᱨᱮᱭᱟᱜ ᱯᱟᱨᱠ ᱠᱷᱮᱞᱟᱨ ᱢᱟᱴᱷ ᱟᱨ

ᱥᱟᱶᱛᱮᱥᱤᱠᱠᱷᱟ ᱵᱮᱵᱚᱥᱛᱟ ᱥᱟᱥᱛᱚ ᱵᱮᱵᱚᱥᱛᱟ ᱡᱚᱛᱚ ᱨᱚᱠᱚᱢᱟᱜ ᱜᱮᱥᱚᱦᱚᱨ ᱵᱟᱡᱟᱨ ᱠᱷᱚᱱ ᱫᱚ ᱟᱹᱰᱤ ᱩᱯᱚᱞᱚᱵᱽᱫᱷᱚᱣᱟ ᱥᱮ ᱱᱤᱡᱮᱨᱟᱜ ᱵᱮᱯᱟᱨ ᱵᱟᱱᱤᱡᱽᱫᱮᱥ ᱫᱤᱥᱚᱢ ᱫᱟᱬᱟ ᱨᱮᱭᱟᱜ ᱫᱮᱥ ᱫᱤᱥᱚᱢ ᱨᱮᱭᱟᱜ ᱜᱮᱭᱟᱱ ᱵᱤᱫᱽᱫᱟᱹ ᱚᱨᱡᱚᱱ ᱨᱮᱭᱟᱜ ᱥᱟᱧᱪᱟᱣ ᱨᱮᱭᱟᱜ ᱱᱤᱭᱟᱹ ᱠᱚᱨᱮᱭᱟᱜ ᱟᱹᱰᱤ ᱢᱟᱨᱟᱝ ᱢᱤᱫᱴᱮᱱ ᱢᱟᱫᱽᱫᱷᱚᱢ ᱠᱟᱱᱟ